ᱱᱚᱜᱼᱚᱸᱭ ᱫᱚ ᱡᱟᱦᱟᱸ ᱡᱮᱢᱚᱱ ᱚᱱᱟ ᱥᱚᱝᱠᱷᱟ ᱦᱤᱥᱟᱹᱵᱛᱮ ᱢᱚᱬᱮ ᱜᱚᱴᱟᱝ ᱮᱢ ᱮᱞ ᱨᱮᱭᱟᱜ ᱠᱟᱛᱷᱟ ᱯᱨᱚᱛᱷᱚᱢᱚᱛᱚ ᱫᱚ ᱱᱟᱦᱟᱜ ᱢᱤᱫ ᱥᱟᱭ ᱢᱤᱫ ᱫᱚᱥᱟᱨ ᱵᱟᱨ ᱥᱟᱭ ᱵᱟᱨ ᱛᱮᱥᱟᱨ ᱯᱮ ᱥᱟᱭ ᱯᱮ ᱯᱩᱱᱟᱹᱜ ᱯᱩᱱ ᱥᱟᱭ ᱯᱩᱱ ᱢᱚᱬᱮᱭᱟᱱ ᱢᱚᱬᱮ ᱥᱟᱭ ᱢᱚᱬᱮ ᱱᱤᱭᱟᱹ ᱠᱚᱜᱮ ᱱᱟᱦᱟᱜ ᱢᱚᱬᱮ ᱜᱚᱴᱟᱝ ᱨᱮᱭᱟᱜ ᱮᱢ ᱦᱤᱥᱟᱹᱵᱛᱮ ᱢᱟᱱᱮ ᱞᱟᱹᱭᱚᱜ ᱠᱟᱱᱟ ᱤᱱᱟᱹᱠᱚᱜᱮ ᱞᱟᱹᱭ ᱵᱟᱲᱟ ᱠᱟᱛᱮ ᱟᱹᱞᱤᱧᱟᱜ ᱠᱟᱛᱷᱟ ᱫᱚ ᱱᱟᱦᱟᱜ ᱱᱚᱰᱮ ᱜᱮᱞᱤᱧ ᱢᱩᱪᱟᱹᱫᱮᱜᱼᱟ ᱢᱟ ᱛᱚᱵᱮ ᱱᱚᱣᱟ ᱠᱚ ᱵᱷᱤᱛᱛᱨᱤ ᱨᱮ ᱡᱚᱦᱟᱨ